ᱤᱧ ᱢᱤᱫᱴᱟᱝ ᱜᱟᱹᱰᱤᱧ ᱵᱩᱠ ᱞᱮᱫᱟ ᱛᱚ ᱢᱟᱱᱮ ᱫᱟᱨᱡᱤᱞᱤᱝ ᱪᱟᱞᱟᱜ ᱵᱟᱠᱷᱨᱟᱛᱮ ᱛᱚ ᱵᱟᱹᱧ ᱪᱟᱞᱟᱣ ᱫᱟᱲᱮᱭᱟᱜ ᱠᱟᱱᱟ ᱢᱤᱫᱴᱟᱝ ᱚᱲᱟᱜ ᱨᱮ ᱢᱤᱫᱴᱟᱝ ᱥᱚᱢᱚᱥᱥᱟ ᱦᱩᱭ ᱠᱷᱟᱹᱛᱤᱨᱛᱮ ᱵᱟᱹᱧ ᱪᱟᱞᱟᱣ ᱫᱟᱲᱮᱭᱟᱫᱟ ᱛᱚ ᱚᱱᱟᱜᱮ ᱟᱨᱠᱤ ᱤᱧ ᱡᱟᱦᱟᱸᱴᱟᱜ ᱯᱚᱭᱥᱟᱧ ᱮᱢ ᱞᱮᱫᱟ ᱚᱱᱟᱫᱚ ᱟᱨᱠᱤ ᱨᱤᱴᱟᱨᱱ ᱠᱟᱛᱤᱧᱯᱮ ᱟᱨ ᱥᱚᱨᱟᱥᱚᱨᱤ ᱵᱟᱹᱧ ᱪᱟᱞᱟᱣ ᱫᱟᱲᱮᱭᱟᱜ ᱠᱟᱱᱟ ᱛᱚ ᱵᱟᱹᱧ ᱪᱟᱞᱟᱣ ᱫᱟᱲᱮᱭᱟ ᱚᱱᱟᱛᱮ ᱯᱷᱳᱱ ᱯᱷᱳᱱ ᱠᱟᱛᱮᱫ ᱚᱱᱟᱫᱚ ᱨᱤᱴᱟᱨᱱᱤᱧ ᱠᱷᱚᱡᱚᱜ ᱠᱟᱱᱟ ᱛᱚ ᱚᱱᱟᱫᱚ ᱨᱤᱴᱟᱨᱱ ᱠᱟᱹᱛᱤᱧ ᱯᱮ ᱪᱟᱞᱟᱜ ᱨᱮᱱᱟᱜ ᱠᱟᱛᱷᱟ ᱛᱟᱦᱮᱸ ᱠᱟᱱᱟ ᱛᱚ ᱵᱟᱹᱧ ᱪᱟᱞᱟᱣ ᱫᱟᱲᱮᱭᱟᱫᱟ ᱪᱮᱫᱟᱜ ᱥᱮ ᱚᱲᱟᱜ ᱨᱮ ᱱᱟᱥᱮᱱᱟᱜ ᱯᱨᱚᱵᱞᱮᱢ ᱛᱟᱦᱮᱸ ᱦᱩᱭᱱᱟ ᱚᱱᱟ ᱠᱷᱟᱹᱛᱤᱨ ᱛᱮ ᱵᱟᱹᱧ ᱪᱟᱞᱟᱣ ᱫᱟᱲᱮᱭᱟᱜ ᱠᱟᱱᱟ ᱛᱚ ᱚᱱᱟ ᱠᱷᱟᱹᱛᱤᱨ ᱛᱮ ᱚᱱᱟ ᱯᱚᱭᱥᱟ ᱫᱚ ᱨᱤᱴᱟᱨᱱᱤᱧ ᱠᱷᱚᱡᱚᱜ ᱠᱟᱱᱟ ᱟᱨᱠᱤ ᱛᱚ ᱤᱧ ᱥᱚᱨᱟᱥᱚᱨᱤ ᱵᱟᱹᱧ ᱪᱟᱞᱟᱣ ᱫᱟᱲᱮᱭᱟᱜᱼᱟ ᱛᱚ ᱯᱷᱳᱱᱯᱮ ᱛᱮ ᱨᱤᱴᱟᱨᱱᱤᱧ ᱯᱷᱳᱱᱯᱮ ᱨᱤᱴᱟᱨᱱᱤᱧ ᱠᱷᱚᱡᱚᱜ ᱠᱟᱱᱟ ᱛᱚ ᱚᱱᱟᱜᱮ ᱟᱨ ᱵᱟᱠᱷᱟᱡ ᱫᱚ ᱤᱧᱫᱚ ᱪᱟᱞᱟᱜ ᱦᱚᱲ ᱠᱟᱱ ᱜᱤᱭᱟᱹᱧ ᱪᱟᱞᱟᱣ ᱠᱚᱜ ᱜᱤᱭᱟᱹᱧ ᱥᱚᱢᱚᱥᱥᱟ ᱛᱟᱦᱮᱸ ᱠᱟᱱ ᱚᱱᱟᱛᱮ ᱚᱱᱟ ᱠᱷᱟᱹᱛᱤᱨᱛᱮ ᱟᱨᱠᱤ ᱤᱧᱫᱚ ᱵᱟᱹᱧ ᱪᱟᱞᱟᱣ ᱫᱟᱲᱮᱭᱟᱫᱟ